ᱟᱡᱳᱫᱤᱭᱟᱹ ᱵᱩᱨᱩᱫᱚ ᱢᱤᱫᱴᱤᱡ ᱧᱩᱢᱼᱟᱱᱟᱜ ᱛᱷᱟᱱ ᱵᱟᱛᱷᱟᱱ ᱥᱮ ᱵᱟᱥᱚ ᱥᱩᱱᱫᱚᱨᱵᱚᱱ ᱢᱮᱱ ᱫᱟᱲᱮᱭᱟᱜᱼᱟ ᱥᱮ ᱢᱮᱱ ᱜᱟᱱᱚᱜᱼᱟ ᱚᱱᱟᱫᱚ ᱡᱟᱦᱟᱸᱫᱚ ᱯᱩᱨᱩᱞᱤᱭᱟᱹ ᱰᱤᱥᱴᱤᱠ ᱵᱟᱜᱽᱢᱩᱱᱰᱤ ᱵᱩᱞᱩᱠ ᱢᱩᱞᱩᱠ ᱟᱡᱳᱫᱤᱭᱟᱹ ᱵᱩᱨᱩ ᱪᱮᱛᱟᱱᱨᱮ ᱢᱮᱱᱟᱜᱼᱟ ᱱᱚᱣᱟ ᱟᱡᱳᱫᱤᱭᱟ ᱥᱮᱸᱫᱽᱨᱟ ᱫᱚ ᱵᱤᱵᱷᱤᱱᱱᱚ ᱫᱤᱥᱚᱢ ᱨᱤᱱᱤᱡ ᱥᱮ ᱯᱚᱱᱚᱛ ᱨᱤᱱᱤᱡ ᱫᱤᱥᱩᱣᱟᱹᱠᱚ ᱠᱚ ᱦᱤᱡᱩᱜᱼᱟ ᱱᱚᱣᱟ ᱥᱮᱸᱫᱽᱨᱟ ᱨᱮ ᱟᱠᱚᱣᱟᱜ ᱥᱟᱠᱠᱷᱟᱛᱚ ᱟᱠᱚ ᱥᱮ ᱠᱚ ᱧᱮᱞ ᱧᱮᱯᱮᱞᱚᱜᱼᱟ ᱚᱱᱟ ᱟᱡᱳᱫᱤᱭᱟᱹ ᱵᱩᱨᱩᱨᱮ ᱨᱟᱱ ᱨᱮᱦᱮᱫ ᱥᱮᱸᱫᱷᱮᱫᱠᱚ ᱠᱚ ᱱᱚᱰᱮ ᱠᱷᱚᱱᱟᱜ ᱠᱚ ᱤᱫᱤᱭᱟ ᱱᱤᱭᱟᱹ ᱠᱟᱛᱮ ᱞᱟᱹᱜᱤᱫᱛᱮ ᱦᱚᱸ ᱟᱹᱰᱤ ᱡᱮᱞᱮᱧ ᱟᱠᱟᱨ ᱨᱮ ᱫᱤᱥᱚᱢᱨᱮᱱ ᱦᱚᱲ ᱥᱮ ᱟᱵᱚ ᱥᱟᱱᱛᱟᱲ ᱡᱟᱹᱛᱤ ᱦᱚᱲ ᱵᱚᱱ ᱥᱮᱞᱮᱫᱚᱜᱼᱟ ᱥᱮᱵᱚᱱ ᱢᱮᱥᱟᱜᱼᱟ ᱱᱚᱣᱟ ᱢᱤᱫᱴᱤᱡ ᱟᱵᱚᱫᱚ ᱱᱚᱣᱟ ᱫᱚ ᱥᱚᱢᱯᱚᱛᱛᱤ ᱞᱮᱠᱟᱵᱚᱱ ᱢᱚᱱᱮᱭᱟ ᱡᱮ ᱡᱟᱛᱮ ᱱᱚᱣᱟ ᱥᱤᱨᱡᱚᱱ ᱵᱟᱧᱪᱟᱣ ᱫᱚᱦᱚ ᱞᱟᱹᱜᱤᱫ ᱛᱮ ᱱᱤᱛ ᱮᱵᱚᱝ ᱟᱹᱰᱤ ᱥᱮᱫᱟᱭ ᱠᱷᱚᱱᱟᱜ ᱜᱮ ᱮᱵᱚᱝ ᱵᱷᱚᱵᱤᱥᱚᱛ ᱞᱟᱹᱜᱤᱫ ᱛᱮᱦᱚᱸ ᱥᱮ ᱛᱟᱭᱚᱢ ᱫᱟᱨᱟᱢ ᱦᱚᱸ ᱟᱵᱚ ᱱᱚᱣᱟ ᱵᱟᱹᱥᱛᱩᱛᱚᱱᱛᱨᱚ ᱞᱮᱠᱟᱛᱮ ᱵᱚᱱ ᱴᱮᱠᱟᱣ ᱫᱟᱨᱟᱢᱟ ᱱᱚᱣᱟ ᱟᱡᱳᱫᱤᱭᱟ ᱵᱩᱨᱩ ᱥᱮ ᱟᱡᱳᱫᱤᱭᱟ ᱥᱮᱸᱫᱽᱨᱟ ᱱᱤᱝᱠᱟᱹ ᱠᱟᱛᱮ ᱦᱚᱸ ᱟᱵᱚ ᱯᱩᱡᱟᱹᱨᱤ ᱞᱮᱠᱟ ᱠᱟᱛᱮ ᱥᱮ ᱱᱚᱣᱟ ᱟᱡᱳᱫᱤᱭᱟ ᱥᱮᱸᱫᱽᱨᱟ ᱫᱤᱥᱚᱢ ᱦᱚᱲᱠᱚ ᱠᱚ ᱨᱟᱹᱥᱠᱟᱹ ᱟᱛᱮᱫ ᱠᱚ ᱱᱚᱣᱟ ᱟᱡᱚᱫᱤᱭᱟᱹ ᱵᱩᱨᱩ ᱥᱮᱸᱫᱽᱨᱟ ᱠᱚ ᱥᱮᱴᱮᱨᱚᱜᱼᱟ